ᱨᱟᱡᱽᱟᱨᱤ ᱫᱨᱤᱥᱴᱤᱠᱳᱱ ᱞᱮᱠᱟᱛᱮ ᱡᱷᱟᱲᱠᱷᱚᱸᱰ ᱥᱟᱢᱟᱝᱨᱮ ᱢᱩᱲᱩᱫ

ᱤᱥᱟᱨᱟ ᱩᱛᱷᱱᱟᱹᱣ ᱵᱟᱲᱤᱡ ᱟᱨᱤ ᱥᱟᱶᱛᱟ ᱟᱹᱨᱤ ᱥᱟᱹᱨᱤ ᱵᱤᱪᱟᱹᱨ ᱨᱩᱠᱷᱤᱭᱟᱹ ᱦᱤᱱᱴ ᱤᱨᱤᱭᱳᱨ ᱤᱨᱤᱭᱳᱨ ᱩᱛᱱᱟᱹᱣ ᱵᱩᱨᱡᱽ ᱤᱨᱮ ᱨᱩᱠᱷᱭᱟᱹ ᱨᱟᱡᱽᱟᱹᱨᱤ ᱫᱨᱤᱥᱴᱤᱠᱳᱱ ᱞᱮᱠᱟᱛᱮ ᱟᱵᱚ ᱡᱷᱟᱲᱠᱷᱚᱸᱰᱨᱮ ᱥᱟᱢᱟᱝᱨᱮ

ᱟᱫᱚ ᱱᱚᱣᱟᱠᱚ ᱵᱟᱵᱚᱛ ᱛᱮᱦᱚᱸ ᱟᱵᱚ ᱵᱟᱲᱟᱭ ᱱᱤᱦᱟᱹᱛᱜᱮ ᱫᱚᱨᱠᱟᱨ ᱠᱟᱱᱟ ᱡᱮ ᱟᱵᱚ ᱨᱟᱡᱽᱟᱹᱨᱤ ᱫᱨᱤᱥᱴᱤᱠᱳᱱᱨᱮ ᱡᱷᱟᱲᱠᱷᱚᱸᱰ ᱥᱟᱢᱟᱝᱨᱮ ᱟᱵᱚ ᱡᱷᱟᱲᱠᱷᱚᱸᱰ ᱥᱟᱢᱟᱝᱨᱮ

ᱱᱚᱣᱟ ᱵᱷᱟᱨᱚᱛ ᱫᱤᱥᱚᱢ ᱨᱮᱱᱟᱜ ᱥᱚᱵᱥᱮ ᱫᱷᱚᱱᱤ ᱨᱟᱡᱽᱡᱚ ᱢᱮᱱᱛᱮᱫᱚ ᱡᱷᱟᱲᱠᱷᱚᱸᱰ ᱜᱮᱠᱚ ᱢᱮᱛᱟᱜᱟᱜ ᱠᱟᱱᱟ ᱵᱷᱟᱨᱚᱛᱵᱚᱨᱥᱚ ᱨᱮᱱᱟᱜ ᱡᱚᱛᱚᱠᱷᱚᱱ ᱠᱤᱥᱟᱹᱬᱟᱱ ᱨᱟᱡᱽᱡᱚ ᱫᱚ ᱟᱵᱚ ᱡᱷᱟᱲᱠᱷᱚᱸᱰ ᱠᱟᱱᱟ ᱢᱮᱱᱠᱷᱟᱱ ᱮᱱᱛᱮᱫ ᱨᱮᱦᱚᱸ

ᱞᱟᱵᱷ ᱵᱟᱵᱚ ᱦᱟᱛᱟᱣ ᱫᱟᱲᱮᱭᱟᱜ ᱠᱟᱱᱟ ᱟᱵᱚᱣᱟᱜ ᱡᱟᱭᱜᱟ ᱨᱮᱱᱟᱜ ᱱᱚᱰᱮ ᱪᱷᱟᱛᱤᱠ ᱛᱩᱲᱩᱠ ᱠᱚᱜᱮ ᱠᱚ ᱦᱮᱡ ᱯᱮᱨᱮᱡ ᱟᱠᱟᱱᱟ ᱡᱷᱟᱲᱠᱷᱚᱸᱰᱨᱮ ᱮᱴᱟᱜ ᱨᱟᱡᱽᱡᱚ ᱨᱤᱱᱤᱡ ᱦᱚᱲ ᱵᱤᱦᱟᱨ ᱟᱥᱟᱢ ᱩᱲᱤᱥᱥᱟ ᱨᱤᱱᱤᱡ ᱦᱚᱲ ᱦᱮᱡ ᱠᱟᱛᱮᱫ ᱱᱚᱰᱮᱠᱚ ᱟᱹᱭᱫᱟᱹᱨᱤᱭᱮᱜᱼᱟ ᱟᱨᱠᱚ

ᱡᱷᱟᱲᱠᱷᱚᱸᱰ ᱨᱟᱡᱽᱡᱚ ᱨᱤᱱᱤᱡ ᱛᱤᱨᱞᱟᱹ ᱦᱚᱯᱚᱱᱠᱚ ᱵᱩᱡᱷᱟᱹᱣ ᱠᱟᱛᱮᱫ ᱪᱤᱨᱜᱟᱹᱞᱚᱜ ᱫᱚᱨᱠᱟᱨ ᱡᱮ ᱟᱵᱚ ᱟᱵᱚᱣᱟᱜ ᱨᱟᱡᱽᱡᱚᱨᱮ ᱡᱚᱛᱚᱠᱷᱚᱱ ᱫᱷᱚᱱᱤ ᱠᱤᱥᱟᱹᱬ ᱨᱟᱡᱽᱡᱚ ᱨᱮᱱ ᱦᱩᱭ ᱠᱟᱛᱮᱫ ᱦᱚᱸ ᱟᱵᱚ ᱱᱩᱱᱟᱹᱜ ᱞᱤᱪᱟᱹᱲ ᱱᱟᱪᱟᱨ ᱨᱮ ᱪᱮᱫᱟᱜ ᱢᱮᱱᱟᱜ ᱵᱚᱱᱟ ᱟᱨ ᱱᱚᱣᱟ ᱤᱫᱤ ᱠᱟᱛᱮᱫ ᱟᱵᱚ ᱪᱤᱨᱜᱟᱹᱞᱚᱜ ᱫᱚᱨᱠᱟᱨ ᱡᱩᱢᱤᱫᱚᱜ ᱫᱚᱨᱠᱟᱨ ᱟᱨ ᱟᱵᱚ ᱟᱵᱚᱣᱟᱜ

ᱩᱛᱷᱱᱟᱹᱣ ᱵᱩᱨᱡᱤᱭᱟᱜ ᱡᱷᱟᱹᱨᱤᱭᱟᱹ ᱨᱩᱠᱷᱭᱟᱹᱣ ᱦᱩᱭᱩᱜᱼᱟ ᱟᱵᱚᱣᱟᱜ ᱡᱟᱱᱟᱢ